ᱯᱟᱹᱴᱭᱟᱹ ᱩᱞ ᱩᱞ ᱨᱮᱭᱟᱜ ᱴᱩᱯᱨᱤ ᱡᱚᱱᱚᱜ ᱱᱤᱭᱟᱹ ᱠᱚ ᱜᱟᱞᱟᱝ ᱞᱟᱹᱜᱤᱫ ᱫᱚ ᱥᱤᱨᱚᱢ ᱫᱚᱨᱠᱟᱨ ᱠᱟᱱᱟ ᱟᱨ ᱡᱚᱱᱚᱜ ᱞᱟᱹᱜᱤᱫ ᱫᱚ ᱚᱱᱟ ᱠᱷᱮᱡᱩᱨ ᱥᱟᱠᱟᱢ ᱫᱚᱨᱠᱟᱨᱟ ᱟᱨ ᱩᱞ ᱨᱮᱭᱟ ᱴᱩᱯᱩᱨᱤ ᱛᱮᱫᱚ ᱠᱨᱩᱥ ᱫᱚᱨᱠᱟᱨᱟ ᱟᱨ ᱱᱤᱭᱟᱹ ᱠᱚ ᱩᱞ ᱟᱨ ᱠᱟᱴᱟ ᱠᱨᱩᱥ ᱠᱟᱴᱟ ᱛᱟᱦᱮᱸᱞᱮᱱ ᱠᱷᱟᱱ ᱫᱚ ᱟᱹᱰᱤ ᱜᱮ ᱵᱷᱟᱹᱜᱮ ᱦᱳᱭᱳᱜᱼᱟ ᱟᱨ ᱡᱮᱢᱚᱱ ᱠᱤᱪᱨᱤᱡ ᱥᱮᱞᱟᱭ ᱠᱚᱨᱮ ᱫᱚ ᱠᱟᱢᱪᱤ ᱢᱮᱥᱤᱱ ᱱᱤᱭᱟᱹ ᱠᱚ ᱛᱟᱦᱮᱸᱞᱮᱱ ᱠᱷᱟᱱ ᱫᱚ ᱟᱹᱰᱤ ᱵᱷᱟᱜᱮ ᱜᱮ ᱦᱳᱭᱳᱜᱼᱟ